ᱤᱧᱫᱚ ᱯᱨᱚᱛᱷᱚᱢ ᱨᱮ ᱯᱷᱩᱴᱵᱚᱞ ᱠᱳᱪᱤᱝ ᱨᱮᱹᱧ ᱵᱚᱞᱚ ᱞᱮᱱᱟ ᱟᱫᱚ ᱯᱨᱚᱛᱷᱚᱢ ᱫᱚ ᱥᱮᱭ ᱨᱚᱠᱚᱢ ᱠᱳᱪᱤᱝ ᱵᱟᱹᱱᱩᱜ ᱠᱳᱪᱤᱝ ᱨᱮ ᱥᱮᱭ ᱨᱚᱠᱚᱢ ᱯᱷᱩᱴᱵᱚᱞ ᱜᱟᱛᱮᱜ ᱵᱟᱹᱧ ᱫᱟᱲᱮᱭᱟᱜ ᱠᱟᱱ ᱛᱟᱦᱮᱱᱟ ᱟᱨ ᱥᱮ ᱚᱸᱰᱮ ᱫᱚ ᱦᱩᱭᱩᱜ ᱠᱟᱱᱟ ᱵᱤᱱᱟᱹ ᱯᱚᱭᱥᱟᱛᱮ ᱥᱮᱭ ᱨᱚᱠᱚᱢ ᱪᱮᱫ ᱦᱚᱸ ᱵᱟᱠᱚ ᱪᱮᱫ ᱟᱞᱮ ᱠᱟᱱ ᱛᱟᱦᱮᱱᱟ ᱠᱟᱨᱚᱱ ᱦᱩᱭᱩᱜ ᱠᱟᱱᱟ ᱚᱸᱰᱮ ᱚᱠᱚᱭ ᱡᱟᱹᱥᱛᱤ ᱯᱚᱭᱥᱟᱭ ᱮᱢ ᱫᱟᱲᱮᱜᱼᱟ ᱩᱱᱤᱜᱮ ᱢᱚᱡᱽ ᱛᱮᱠᱚ ᱪᱮᱫ ᱟᱭᱟ ᱢᱮᱱᱠᱷᱟᱱ ᱚᱸᱰᱮ ᱫᱚ ᱵᱤᱱᱟᱹ ᱯᱚᱭᱥᱟ ᱛᱮᱫᱚ ᱵᱟᱠᱚ ᱴᱨᱮᱱᱤᱝ ᱮᱫ ᱞᱮ ᱠᱟᱱ ᱛᱟᱦᱮᱱᱚᱜᱼᱟ ᱛᱟᱣᱦᱚᱸ ᱡᱟᱦᱟᱸ ᱞᱮᱠᱟᱛᱮ ᱮᱱᱛᱮᱫ ᱯᱚᱭᱥᱟ ᱡᱳᱜᱟᱲ ᱠᱟᱛᱮᱫ ᱚᱱᱟ ᱯᱷᱩᱴᱵᱚᱞ ᱠᱳᱪᱤᱝ ᱨᱮᱧ ᱵᱚᱞᱚ ᱞᱮᱱᱟ ᱛᱟᱣᱦᱚᱸ ᱢᱤᱫ ᱢᱟᱥ ᱜᱟᱱ ᱡᱟᱦᱟᱸᱧ ᱴᱨᱮᱱᱤᱝ ᱨᱮᱧ ᱠᱳᱪᱤᱝ ᱠᱳᱪᱤᱝ ᱞᱮᱱᱟ ᱚᱸᱰᱮ ᱟᱭᱢᱟ ᱠᱤᱪᱷᱩ ᱜᱤᱧ ᱪᱮᱫ ᱠᱮᱫᱟ ᱟᱫᱚ ᱪᱮᱫ ᱠᱟᱛᱮ ᱚᱸᱰᱮ ᱠᱷᱚᱱ ᱛᱟᱣᱦᱚᱸ ᱥᱮᱭᱨᱚᱠᱚᱢ ᱠᱳᱱᱳ ᱥᱩᱵᱤᱫᱷᱟ ᱵᱟᱝ ᱦᱩᱭ ᱞᱮᱱ ᱛᱤᱧᱟᱹ ᱚᱱᱟ ᱴᱟᱠᱟᱛᱮ ᱤᱧ ᱮᱴᱟᱜ ᱯᱷᱩᱴᱵᱚᱞ ᱠᱳᱪᱤᱝ ᱨᱤᱧ ᱟᱵᱟᱨᱤᱧ ᱵᱷᱚᱨᱛᱤᱭᱮᱱᱟ ᱟᱨ ᱚᱸᱰᱮ ᱫᱚ ᱛᱟᱦᱮᱸ ᱞᱮᱱᱟ ᱯᱷᱨᱤ ᱛᱮ ᱯᱷᱨᱤ ᱛᱮ ᱛᱟᱦᱮᱸ ᱞᱮᱱᱟ ᱮᱪᱷᱟᱲᱟᱣ ᱚᱸᱰᱮ ᱫᱚ ᱯᱷᱨᱤ ᱛᱮ ᱢᱚᱡᱽ ᱜᱮᱠᱚ ᱪᱮᱫ ᱟᱠᱚ ᱛᱟᱦᱮᱱᱟ ᱛᱟᱨᱯᱚᱨ ᱚᱸᱰᱮ ᱠᱷᱚᱱ ᱢᱟᱨᱟᱝ ᱢᱟᱨᱟᱝ ᱯᱞᱮᱭᱟᱨ ᱦᱚᱸᱠᱚ ᱵᱮᱱᱟᱣ ᱩᱰᱩᱠ ᱦᱮᱡ ᱟᱠᱟᱱᱟ ᱟᱨ ᱚᱱᱟ ᱧᱮᱞ ᱠᱟᱛᱮᱫ ᱤᱧᱦᱚᱸ ᱚᱸᱰᱮ ᱠᱷᱚᱱ ᱜᱮ ᱵᱷᱟᱹᱞᱤ ᱜᱤᱧ ᱪᱮᱫ ᱠᱮᱫᱟ ᱛᱟᱨᱯᱚᱨ ᱪᱮᱫ ᱠᱟᱛᱮᱫ ᱵᱷᱟᱹᱞᱤ ᱜᱮ ᱤᱧ ᱦᱚᱸ ᱚᱱᱠᱟ ᱠᱳᱱᱳ ᱜᱟᱛᱮᱜ ᱠᱚᱨᱮᱫ ᱟᱹᱛᱩ ᱨᱮᱭᱟᱜ ᱠᱞᱟᱵᱽ ᱨᱮᱭᱟᱜ ᱜᱟᱛᱮᱜ ᱠᱚᱨᱮᱫ ᱠᱚ ᱦᱟᱭᱟᱨ ᱵᱟᱲᱟᱣ ᱠᱟᱫᱤᱧᱟ ᱚᱱᱟ ᱠᱚᱨᱤᱧ ᱥᱮᱱ ᱵᱟᱲᱟᱣ ᱠᱟᱱᱟ ᱟᱨ ᱡᱤᱛᱟᱹᱣ ᱦᱚᱸᱧ ᱡᱤᱛᱟᱹᱣ ᱦᱮᱡ ᱠᱟᱱᱟ ᱚᱱᱟ ᱯᱚᱨᱮ ᱟᱵᱟᱨ ᱵᱮᱴ ᱵᱚᱞ ᱜᱟᱛᱮᱜ ᱨᱮᱭᱟᱜ ᱠᱳᱪᱤᱝ ᱨᱤᱧ ᱵᱷᱚᱨᱛᱤ ᱞᱮᱱᱟ ᱟᱨ ᱵᱮᱴᱵᱚᱞ ᱜᱟᱛᱮᱜ ᱫᱚ ᱢᱮᱱᱠᱷᱟᱱ ᱫᱚ ᱢᱚᱱ ᱠᱷᱚᱡ ᱤᱧ ᱢᱮᱱᱟ ᱡᱮ ᱚᱱᱟ ᱫᱚ ᱯᱷᱩᱴᱵᱚᱞ ᱠᱷᱚᱱ ᱵᱮᱥᱜᱤᱧ ᱠᱩᱥᱤᱭᱟᱜᱼᱟ ᱵᱮᱴᱵᱚᱞ ᱫᱚ ᱟᱫᱚ ᱵᱮᱴᱵᱚᱞ ᱠᱳᱪᱤᱝ ᱨᱮᱫᱚ ᱚᱱᱟᱫᱚ ᱯᱷᱩᱴᱵᱚᱞ ᱠᱷᱚᱱ ᱦᱚᱸ ᱡᱟᱹᱥᱛᱤ ᱠᱷᱚᱨᱚᱪ ᱢᱮᱱᱟᱜᱼᱟ ᱟᱨ ᱵᱮᱴᱵᱚᱞ ᱠᱳᱪᱤᱝ ᱨᱮᱫᱚ ᱢᱤᱱᱤᱢᱟᱢ ᱯᱮ ᱢᱟᱹᱦᱱᱟᱹ ᱜᱟᱱᱤᱧ ᱠᱳᱪᱤᱝ ᱞᱮᱱᱟ ᱟᱨ ᱚᱸᱰᱮ ᱠᱷᱚᱱ ᱠᱳᱪᱤᱝ ᱠᱟᱛᱮᱫ ᱢᱚᱡᱽᱜᱤᱧ ᱵᱩᱡᱷᱟᱹᱣ ᱠᱮᱫᱟ ᱢᱚᱡᱽ ᱜᱤᱧ ᱪᱮᱫ ᱠᱮᱫᱟ ᱤᱱᱟᱹ ᱛᱟᱭᱚᱢ ᱞᱟᱹᱴᱩ ᱞᱟᱹᱴᱩ ᱴᱩᱨᱱᱟᱢᱮᱱᱴ ᱨᱮᱦᱚᱸᱧ ᱜᱟᱛᱮᱭ ᱠᱟᱱᱟ ᱟᱨ ᱮᱢᱚᱱ ᱵᱷᱟᱵᱮᱧ ᱪᱮᱫ ᱟᱠᱟᱫᱼᱟ ᱚᱱᱟ ᱠᱳᱪᱤᱝ ᱠᱷᱚᱱ ᱡᱮ ᱞᱟᱹᱴᱩ ᱞᱟᱹᱴᱩ ᱴᱩᱨᱱᱟᱢᱮᱱᱴ ᱨᱮ ᱜᱟᱛᱮᱜ ᱪᱟᱞᱟᱣ ᱠᱟᱛᱮᱫ ᱟᱭᱢᱟ ᱵᱟᱦᱵᱟᱧ ᱧᱟᱢ ᱟᱠᱟᱫᱼᱟ ᱟᱨ ᱤᱱᱟᱹ ᱠᱷᱟᱹᱛᱤᱨᱤᱧ ᱢᱮᱱᱟ ᱡᱮ ᱟᱹᱛᱩ ᱠᱚᱨᱮᱱ ᱡᱟᱦᱟᱸᱭ ᱜᱟᱛᱮ ᱠᱚᱲᱟ ᱵᱚᱭᱦᱟ ᱠᱚᱲᱟ ᱠᱚ ᱢᱮᱱᱟᱜ ᱠᱚᱣᱟ ᱡᱮ ᱢᱚᱱ ᱟᱞᱚᱯᱮ ᱞᱟᱹᱴᱤᱡ ᱛᱟᱯᱮᱭᱟ ᱥᱮ ᱵᱚᱛᱚᱨ ᱟᱞᱚᱯᱮ ᱵᱚᱛᱚᱨᱚᱜᱼᱟ ᱜᱟᱛᱮᱜ ᱠᱚᱨᱮ ᱦᱚᱸ ᱢᱚᱡᱽ ᱢᱚᱡᱽ ᱠᱟᱛᱮᱫ ᱢᱮᱦᱱᱚᱛ ᱞᱮᱠᱷᱟᱱ ᱡᱮ ᱞᱟᱹᱴᱩ ᱡᱟᱭᱜᱟ ᱨᱮᱦᱚᱸᱢ ᱥᱮᱴᱮᱨ ᱫᱟᱲᱮᱭᱟᱜᱼᱟ ᱚᱱᱟ ᱚᱱᱟ ᱪᱤᱱᱛᱟᱹ ᱠᱟᱛᱮᱫ ᱯᱷᱩᱴᱵᱚᱞ ᱦᱳᱠ ᱵᱟ ᱵᱮᱴᱰᱵᱚᱞ ᱦᱳᱠ ᱚᱱᱟ ᱠᱚᱦᱚᱸ ᱢᱚᱱᱛᱮ ᱠᱚᱨᱟᱣ ᱩᱪᱤᱛ ᱠᱟᱨᱚᱱ ᱯᱟᱲᱦᱟᱜ ᱯᱟᱥᱟᱯᱟᱥᱤ ᱚᱱᱟ ᱜᱟᱛᱮᱜ ᱦᱚᱸ ᱟᱹᱰᱤᱜᱟᱱ ᱡᱟᱹᱨᱩᱲ ᱠᱟᱱᱟ